ᱯᱟᱲᱦᱟᱜ ᱢᱚᱫᱽᱫᱷᱮ ᱨᱮ ᱤᱧ ᱫᱚ ᱟᱹᱰᱤ ᱟᱸᱴ ᱜᱤ ᱜᱚᱞᱯᱚ ᱵᱳᱭ ᱠᱚ ᱟᱨ ᱥᱟᱵᱡᱮᱠᱴ ᱵᱳᱭ ᱠᱚᱫᱚ ᱯᱟᱲᱦᱟᱜ ᱨᱤᱧ ᱠᱩᱥᱤᱭᱟᱜ ᱜᱮᱭᱟ ᱛᱚ ᱜᱚᱞᱯᱚ ᱵᱳᱭ ᱳᱨ ᱵᱟᱭᱳᱜᱨᱟᱯᱷᱤ ᱚᱱᱟ ᱠᱚᱫᱚ ᱰᱷᱮᱨ ᱧᱚᱜ ᱜᱤᱧ ᱠᱩᱥᱤᱭᱟᱜ ᱜᱮᱭᱟ

ᱦᱚᱲᱟᱜ ᱵᱮᱯᱟᱨ ᱛᱮ ᱡᱟᱦᱟᱸ ᱵᱟᱰᱟᱭ ᱥᱟᱱᱟ ᱚᱱᱟ ᱠᱚᱫᱚ ᱤᱧ ᱫᱚ ᱟᱹᱰᱤ ᱟᱸᱴᱜᱤᱧ ᱠᱩᱥᱤᱭᱟᱜ ᱜᱮᱭᱟ ᱜᱚᱞᱯᱚ ᱵᱳᱭ ᱦᱚᱸ ᱡᱩᱫᱤ ᱤᱧᱟᱹᱜ ᱴᱟᱭᱤᱢᱯᱟᱥ ᱨᱮᱱᱟᱜ ᱛᱟᱦᱮᱸᱱ ᱛᱤᱧ ᱠᱷᱟᱡ ᱜᱚᱞᱯᱚ ᱵᱳᱭ ᱫᱤᱭᱮ ᱜᱮ ᱴᱟᱭᱤᱢ ᱯᱟᱥᱟ ᱟᱭᱢᱟ ᱜᱚᱞᱯᱚ ᱵᱳᱭᱤᱧ ᱯᱟᱲᱦᱟᱣ ᱠᱟᱫᱟ ᱡᱮᱢᱚᱱ ᱦᱩᱭᱩᱜ ᱠᱟᱱᱟ ᱠᱟᱹᱴᱤᱡ ᱠᱷᱚᱡ ᱫᱚ ᱚᱱᱮ ᱴᱷᱟᱹᱠᱩᱨ ᱢᱟᱨ ᱡᱷᱩᱞᱤ ᱚᱱᱟ ᱜᱮᱞᱮ ᱯᱟᱲᱦᱟᱜ ᱠᱟᱱ ᱛᱟᱦᱮᱸᱱᱟ ᱮᱨ ᱡᱟᱦᱟᱸ ᱵᱳᱭ ᱠᱚᱨᱮ ᱜᱚᱞᱯᱚ ᱵᱳᱭ ᱛᱟᱦᱮᱸᱠᱟᱱᱟ ᱚᱱᱟ ᱠᱚᱜᱮ ᱞᱮ ᱯᱟᱲᱦᱟᱜ ᱠᱟᱱ ᱛᱟᱦᱮᱸᱱᱟ ᱟᱨ ᱠᱤᱨᱤᱧ ᱵᱟᱠᱷᱨᱟ ᱛᱮᱫᱚ ᱤᱧ ᱫᱚ ᱯᱚᱭᱥᱟ ᱦᱚᱸ ᱥᱮ ᱨᱚᱠᱚᱢ ᱵᱟᱝ ᱛᱟᱦᱮᱸ ᱠᱟᱱ ᱛᱤᱧᱟᱹ ᱚᱱᱟᱛᱮ ᱠᱤᱨᱤᱧ ᱠᱟᱛᱮ ᱫᱚ ᱵᱟᱹᱹ ᱯᱟᱹᱦᱟᱣ ᱫᱟᱲᱮᱣᱟᱠᱟᱫᱟ ᱜᱚᱞᱯᱚ ᱵᱳᱭ ᱠᱚᱫᱚ ᱠᱟᱹᱴᱤᱡᱼᱠᱟᱹᱴᱤᱡ ᱜᱚᱞᱯᱚ ᱵᱳᱭ ᱡᱟᱦᱟᱸ ᱠᱚ ᱛᱟᱦᱮᱸ ᱠᱟᱱᱟ ᱚᱱᱟ ᱠᱚᱜᱮ ᱟᱹᱰᱤ ᱟᱸᱴᱤᱧ ᱯᱟᱲᱦᱟᱜ ᱠᱟᱱ ᱛᱟᱦᱮᱸᱱᱟ ᱟᱨ ᱡᱟᱦᱟᱸ ᱠᱚ ᱢᱳᱴᱤᱵᱷᱮᱥᱚᱱᱟᱞ ᱵᱳᱭ ᱢᱮᱱᱟᱜ ᱟᱠᱟᱫᱟ ᱡᱮᱢᱚᱱ ᱤᱝᱞᱤᱥ ᱨᱮᱱᱟᱜ ᱦᱮᱱᱟᱜ ᱠᱟᱫᱟ ᱚᱱᱟ ᱠᱚᱦᱚᱸ ᱯᱟᱲᱦᱟᱜ ᱜᱤᱭᱟᱹᱧ ᱡᱮᱢᱚᱱ ᱠᱚᱭᱮᱠ ᱫᱤᱱ ᱞᱟᱦᱟ ᱨᱤᱧ ᱯᱟᱲᱦᱟᱜ ᱠᱟᱱ ᱛᱟᱦᱮᱸᱱᱟ ᱡᱮᱢᱚᱱ ᱦᱩ ᱩᱭᱤᱞ ᱠᱨᱟᱭ ᱮᱵᱷᱤᱱᱤᱭᱩ ᱰᱟᱭ ᱢᱤᱫᱴᱟᱱ ᱵᱳᱭ ᱦᱮᱱᱟᱜ ᱠᱟᱫᱟ ᱨᱚᱵᱟᱨᱴ ᱨᱚᱵᱟᱨᱴᱟᱜ ᱵᱳᱭ ᱠᱟᱱᱟ ᱛᱚ ᱚᱱᱟ ᱵᱟᱠᱷᱨᱟ ᱛᱮᱦᱚᱸ ᱞᱟᱹᱭ ᱦᱚᱪᱚ ᱠᱟᱫᱟ ᱡᱤᱵᱚᱱ ᱨᱮ ᱥᱮᱞᱯ ᱢᱳᱴᱤᱵᱷᱮᱴ ᱪᱮᱫᱞᱮᱠᱟ ᱠᱟᱛᱮᱢ ᱛᱟᱦᱮᱸᱱᱟ ᱟᱨᱮᱢ ᱤᱱᱠᱟᱢᱟ ᱛᱚ ᱚᱱᱟ ᱠᱚ ᱵᱮᱯᱟᱨ ᱛᱮ ᱯᱟᱲᱦᱟᱣ ᱛᱤᱱᱟᱹᱜ ᱮᱢ ᱯᱟᱲᱦᱟᱜᱼᱟ ᱩᱱᱟᱹᱜ ᱜᱮ ᱟᱢᱟᱜ ᱞᱟᱭᱤᱯ ᱦᱚᱸ ᱰᱷᱮᱨᱚᱜ ᱛᱟᱢᱟ ᱪᱚᱴ ᱥᱮᱡ ᱨᱟᱠᱟᱵ ᱛᱟᱢᱟ ᱛᱚ ᱚᱱᱟ ᱠᱚ ᱵᱳᱭ ᱯᱟᱲᱦᱟᱣ ᱦᱚᱸ ᱤᱧ ᱫᱚ ᱟᱹᱰᱤ ᱟᱸᱴ ᱜᱤᱧ ᱠᱩᱥᱤᱭᱟᱜᱼᱟ ᱟᱨ ᱮᱢᱱᱤ ᱥᱟᱵᱡᱮᱠᱴ ᱨᱮᱱᱟᱜ ᱵᱳᱭ ᱦᱚᱸ ᱦᱮᱱᱟᱜ ᱜᱮᱭᱟ ᱡᱮᱢᱚᱱ ᱮᱠᱷᱚᱱ ᱫᱚ ᱵᱳᱴᱟᱱᱤ ᱱᱤᱭᱮᱧ ᱯᱟᱲᱦᱟᱜ ᱠᱟᱱᱟ ᱢᱟᱥᱴᱟᱨ ᱰᱤᱜᱽᱨᱤᱧ ᱠᱚᱨᱟᱣᱮᱫᱟ ᱛᱚ ᱵᱳᱴᱟᱱᱤ ᱱᱤᱭᱮ ᱫᱟᱨᱮ ᱠᱚ ᱱᱤᱭᱮ ᱯᱟᱲᱦᱟᱣ ᱫᱚ ᱤᱧ ᱦᱚᱸ ᱟᱹᱰᱤᱧ ᱠᱩᱥᱤᱭᱟᱜ ᱠᱟᱱᱟ ᱠᱤᱱᱛᱩ ᱫᱟᱨᱮ ᱫᱚ ᱦᱩᱭᱩᱜ ᱠᱟᱱᱟ ᱟᱵᱚᱣᱟᱜ ᱱᱤᱭᱟᱹ ᱫᱷᱟᱹᱨᱛᱤ ᱨᱮᱱᱟᱜ ᱥᱚᱵ ᱛᱷᱮᱠᱮ ᱡᱷᱚᱛᱚ ᱞᱟᱹᱴᱩ ᱡᱤᱱᱤᱥ ᱥᱚᱵ ᱠᱤᱪᱷᱩ ᱟᱵᱚ ᱫᱟᱨᱮ ᱠᱷᱚᱱ ᱜᱮᱵᱚᱱ ᱧᱟᱢᱟ ᱫᱟᱨᱮ ᱵᱟᱝ ᱛᱟᱦᱮᱸᱱ ᱠᱷᱟᱱ ᱟᱵᱚ ᱪᱮᱫᱜᱮ ᱵᱟᱵᱚᱱ ᱵᱟᱧᱪᱟᱣ ᱦᱚᱸ ᱵᱟᱵᱚᱱ ᱵᱟᱧᱪᱟᱣ ᱠᱚᱜᱼᱟ ᱚᱱᱟ ᱛᱮ ᱤᱧ ᱫᱚ ᱫᱟᱨᱮ ᱱᱤᱭᱮ ᱯᱟᱲᱦᱟᱜ ᱤᱧᱟᱹᱜ ᱫᱚ ᱵᱳᱴᱟᱱᱤ ᱥᱟᱵᱡᱮᱠᱴ ᱠᱟᱱ ᱛᱤᱧᱟᱹ ᱚᱱᱟ ᱛᱮ ᱟᱹᱰᱤ ᱨᱟᱹᱥᱠᱟᱹ ᱜᱤᱧ ᱵᱩᱡᱷᱟᱹᱣᱟ ᱟᱨ ᱮᱴᱟᱜᱟᱜ ᱩᱯᱟᱹᱭ ᱠᱚᱢᱟ ᱢᱮᱱᱟᱜ ᱠᱟᱜ ᱜᱮ ᱛᱚ ᱤᱱᱟᱹᱜ ᱜᱮ ᱤᱧᱟᱹᱜ ᱫᱚ ᱯᱟᱲᱦᱟᱜ ᱨᱮᱱᱟᱜ ᱤᱱᱴᱟᱨᱮᱥᱴ ᱛᱷᱚᱲᱟ ᱰᱷᱮᱨ ᱧᱚᱜ ᱜᱮᱛᱤᱧᱟ